ᱠᱟᱹᱢᱤ ᱵᱟᱦᱨᱮ ᱨᱮ ᱤᱧ ᱫᱚ ᱥᱮᱨᱮᱧ ᱠᱚ ᱥᱮ ᱥᱮᱨᱮᱧ ᱚᱞ ᱥᱮ ᱟᱵᱚᱣᱟᱜ ᱠᱟᱞᱪᱟᱨ ᱥᱚᱢᱚᱱᱫᱷᱮ ᱟᱞᱳᱪᱚᱱᱟ ᱥᱮ ᱮᱴᱟᱜ ᱦᱚᱲ ᱠᱚ ᱟᱵᱚ ᱴᱚᱞᱟ ᱯᱟᱲᱟ ᱠᱚᱨᱮ ᱜᱚᱲᱚ ᱠᱚᱦᱚᱸ ᱟᱹᱰᱤ ᱟᱸᱴ ᱜᱤᱧ ᱠᱩᱥᱤᱭᱟᱜᱼᱟ ᱟᱨ ᱡᱮᱢᱚᱱ ᱜᱤᱫᱽᱨᱟᱹ ᱠᱚ ᱚᱞᱚᱜ ᱯᱟᱲᱦᱟᱜ ᱥᱤᱠᱷᱱᱟᱹᱛ ᱞᱟᱹᱜᱤᱫ ᱛᱮᱦᱚᱸ ᱡᱮᱢᱚᱱ ᱤᱧ ᱥᱤᱠᱷᱱᱟᱹᱛ ᱫᱟᱲᱮ ᱟᱠᱚ ᱠᱷᱟᱡ ᱚᱱᱟ ᱠᱚ ᱟᱹᱰᱤ ᱟᱸᱴ ᱤᱧᱫᱩᱧ ᱠᱩᱥᱤᱭᱟᱜᱼᱟ